ᱤᱧᱟᱹᱜ ᱴᱚᱴᱷᱟ ᱨᱮ ᱢᱤᱫ ᱟᱹᱰᱤ ᱜᱮ ᱵᱟᱹᱲᱤᱡᱽ ᱜᱷᱚᱴᱚᱱᱟ ᱦᱩᱭᱟᱠᱟᱱᱟ ᱱᱚᱣᱟ ᱜᱷᱚᱴᱚᱱᱟ ᱫᱚ ᱦᱟᱺᱰᱤ ᱯᱟᱹᱣᱨᱟᱹ ᱧᱩ ᱠᱷᱟᱹᱛᱤᱨᱛᱮ ᱦᱩᱭᱟᱠᱟᱱᱟ ᱢᱤᱫ ᱦᱚᱲ ᱚᱱᱠᱟ ᱜᱮ ᱦᱟᱺᱰᱤ ᱯᱟᱹᱣᱨᱟᱹ ᱧᱩ ᱠᱟᱛᱮᱫ ᱟᱡᱽ ᱵᱟᱹᱦᱩ ᱫᱚᱢᱮ ᱫᱟᱞ ᱛᱚᱞ ᱠᱮᱫᱮᱭᱟ ᱦᱟᱺᱰᱤ ᱯᱟᱹᱣᱨᱟᱹ ᱧᱩ ᱠᱟᱛᱮᱫ ᱟᱹᱰᱤ ᱜᱮ ᱵᱮ ᱵᱟᱛᱚᱲᱼᱮ ᱨᱚᱲ ᱠᱮᱫᱼᱟᱭ ᱟᱛᱳ ᱴᱚᱞᱟ ᱦᱚᱲ ᱡᱚᱛᱚ ᱠᱚ ᱡᱟᱣᱨᱟᱭᱮᱱᱟ ᱟᱡᱟᱜ ᱵᱮᱼᱵᱟᱛᱚᱲ ᱵᱷᱟᱥᱟ ᱟᱸᱡᱚᱢ ᱠᱟᱛᱮᱫ ᱟᱹᱰᱤ ᱠᱚ ᱨᱟᱹᱜᱤᱭᱮᱱᱟ ᱟᱨ ᱩᱱᱤ ᱦᱚᱲ ᱦᱚᱸ ᱦᱟᱺᱰᱤ ᱯᱟᱹᱣᱨᱟᱹ ᱧᱩ ᱞᱟᱜ ᱠᱷᱟᱹᱛᱤᱨ ᱛᱮ ᱟᱹᱰᱤ ᱵᱟᱹᱲᱤᱡᱽᱼᱮ ᱠᱟᱹᱢᱤ ᱤᱫᱤ ᱠᱮᱫᱼᱟ ᱵᱟᱹᱲᱤᱡᱽ ᱫᱚ ᱱᱚᱝᱠᱟ ᱠᱟᱹᱢᱤ ᱠᱮᱫᱼᱟᱭ ᱠᱤ ᱦᱟᱺᱰᱤ ᱯᱟᱹᱣᱨᱟᱹ ᱧᱩ ᱠᱟᱛᱮᱫ ᱟᱡᱽ ᱵᱟᱹᱦᱩ ᱱᱚᱝᱠᱟᱼᱮ ᱫᱟᱞ ᱠᱮᱫᱮᱭᱟᱭ ᱱᱚᱝᱠᱟ ᱮᱭ ᱫᱟᱞ ᱠᱮᱫᱮᱭᱟ ᱡᱮ ᱩᱱᱤ ᱫᱚᱭ ᱜᱚᱡᱽ ᱩᱛᱟᱹᱨᱮᱱᱟᱭ ᱚᱱᱟᱛᱮ ᱩᱱᱤ ᱟᱡᱽ ᱵᱟᱹᱦᱩ ᱨᱮᱱ ᱜᱤᱫᱽᱨᱟᱹ ᱢᱟᱱᱮ ᱟᱡᱽ ᱨᱮᱱ ᱜᱤᱫᱽᱨᱟᱹ ᱦᱚᱸ ᱟᱭᱚ ᱛᱮᱠᱚ ᱴᱩᱣᱟᱹᱨᱮᱱᱟ ᱱᱚᱣᱟ ᱜᱷᱚᱴᱚᱱᱟ ᱫᱚ ᱟᱹᱰᱤ ᱜᱮ ᱵᱟᱹᱲᱤᱡᱽ ᱜᱷᱚᱴᱚᱱᱟ ᱛᱟᱦᱮᱸᱠᱟᱱᱟ ᱟᱨ ᱚᱱᱟ ᱜᱚᱡᱽ ᱯᱚᱨᱮ ᱦᱚᱲ ᱠᱚ ᱦᱮᱡᱽ ᱮᱱᱟ ᱟᱛᱳ ᱦᱚᱲ ᱠᱚ ᱡᱟᱣᱨᱟᱭᱮᱱᱟ ᱠᱤ ᱟᱢ ᱢᱟ ᱵᱩᱞ ᱦᱟᱛᱮᱱ ᱟᱢ ᱵᱟᱦᱩᱢ ᱫᱟᱞ ᱜᱚᱡᱽ ᱠᱮᱫᱮᱭᱟ ᱟᱭᱚᱛᱮ ᱜᱤᱫᱟᱹᱨᱮᱢ ᱴᱩᱣᱟᱹᱨ ᱠᱮᱫ ᱠᱚᱣᱟ ᱚᱱᱟᱛᱮ ᱩᱱᱠᱩ ᱟᱛᱳ ᱦᱚᱲ ᱫᱚ ᱩᱱᱤ ᱠᱚ ᱰᱟᱲᱚᱢ ᱠᱮᱫᱮᱭᱟ ᱥᱟᱶ ᱥᱟᱶᱛᱮ ᱯᱩᱞᱤᱥ ᱠᱚ ᱱᱚᱣᱟ ᱠᱟᱛᱷᱟ ᱠᱚ ᱟᱸᱡᱚᱢ ᱠᱮᱫ ᱠᱷᱟᱱ ᱩᱱᱩ ᱦᱚᱸᱠᱚ ᱦᱮᱡᱽ ᱥᱮᱴᱮᱨᱮᱱᱟ ᱟᱨ ᱩᱱᱤ ᱵᱩᱞ ᱢᱟᱛᱟᱞᱟᱛᱮ ᱡᱟᱦᱟᱸ ᱟᱡᱽ ᱵᱟᱦᱩᱭᱮ ᱫᱟᱞ ᱜᱚᱡᱽ ᱞᱮᱫᱮ ᱛᱟᱦᱮᱸᱫ ᱚᱱᱟ ᱠᱷᱟᱹᱛᱤᱨ ᱛᱮ ᱩᱱᱤ ᱟᱡ ᱡᱟᱶᱟᱭ ᱫᱚᱠᱚ ᱡᱤᱦᱳᱞ ᱚᱲᱟᱜ ᱛᱮᱠᱚ ᱤᱫᱤ ᱠᱚᱫᱚᱭᱟ ᱥᱟᱶ ᱥᱟᱶᱛᱮ ᱩᱱᱤ ᱫᱚ ᱡᱮᱞ ᱠᱩᱴᱤ ᱨᱮᱠᱚ ᱡᱤᱦᱳᱞ ᱠᱮᱫᱮᱭᱟ